ᱦᱮᱸ ᱤᱧ ᱮᱴᱟᱜ ᱦᱚᱲᱟᱜ ᱮᱱᱮᱡ ᱥᱮᱬᱟᱭ ᱨᱮᱭᱟᱜ ᱫᱟᱣᱤᱧ ᱧᱟᱢ ᱟᱠᱟᱫᱟ ᱤᱧ ᱫᱚ ᱠᱟᱹᱴᱤᱡ ᱠᱷᱚᱱ ᱜᱮ ᱮᱱᱮᱡ ᱥᱮᱬᱟᱭ ᱨᱮᱭᱟᱜ ᱫᱚᱢᱮ ᱤᱪᱪᱷᱟᱹ ᱛᱟᱦᱮᱸ ᱠᱟᱱ ᱛᱤᱧᱟᱹ ᱛᱚ ᱠᱟᱹᱴᱤᱡ ᱠᱷᱚᱱ ᱜᱮ ᱮᱱᱮᱡ ᱤᱧ ᱥᱮᱬᱟ ᱟᱜᱩᱣ ᱟᱠᱟᱫᱟ ᱚᱱᱟ ᱮᱱᱮᱡ ᱠᱚ ᱢᱩᱫᱽ ᱨᱮ ᱵᱷᱟᱹᱜᱤ ᱫᱚ ᱛᱟᱦᱮᱸ ᱠᱟᱱ ᱛᱤᱧᱟᱹ ᱮᱴᱟᱜ ᱦᱚᱲᱟᱜ ᱡᱟᱦᱟᱸ ᱮᱱᱮᱡ ᱚᱱᱟ ᱫᱚ ᱨᱚᱵᱤᱱᱫᱨᱚ ᱥᱚᱝᱜᱤᱛ ᱨᱚᱵᱤᱱᱫᱨᱚ ᱥᱚᱝᱜᱤᱛ ᱫᱚ ᱟᱞᱮ ᱫᱚ ᱤᱧ ᱫᱚ ᱢᱨᱤᱱᱟᱞ ᱥᱮᱨ ᱴᱷᱮᱱ ᱠᱷᱚᱱᱤᱧ ᱥᱮᱬᱟ ᱟᱠᱟᱫᱟ ᱛᱚ ᱩᱱᱤ ᱥᱮᱨ ᱫᱚ ᱟ ᱰᱤ ᱵᱷᱟ ᱜᱤ ᱜᱮ ᱮᱱᱮᱡ ᱮ ᱥᱮᱬᱟ ᱟᱞᱮ ᱠᱟᱱ ᱛᱟᱦᱮᱱᱟ ᱢᱨᱤᱱᱟᱞ ᱥᱮᱨ ᱦᱚᱸ ᱤᱧ ᱫᱚ ᱫᱚᱢᱮ ᱜᱮᱭ ᱠᱩᱥᱤᱭᱟᱹᱧ ᱠᱟᱱ ᱛᱟᱦᱮᱱᱟ ᱥᱮ ᱤᱧ ᱫᱚ ᱮᱱᱮᱡ ᱫᱚ ᱟ ᱰᱤ ᱵᱟ ᱜᱤ ᱜᱤᱧ ᱮᱱᱮᱡ ᱠᱟᱱ ᱛᱟᱦᱮᱱᱟ ᱥᱠᱩᱞ ᱠᱚᱨᱮᱱ ᱵᱤᱵᱷᱤᱱᱱᱚ ᱯᱨᱳᱜᱨᱟᱢ ᱨᱮ ᱤᱧ ᱫᱚ ᱮᱱᱮᱡ ᱦᱩᱧ ᱮᱱᱮᱡ ᱟᱠᱟᱫᱟ ᱟᱨ ᱯᱨᱟᱭᱤᱡᱽ ᱦᱚᱹᱧ ᱧᱟᱢᱟᱠᱟᱫᱟ ᱚᱱᱟ ᱠᱚᱨᱮ ᱮᱱᱮᱡ ᱠᱟᱛᱮᱜ ᱟᱹᱰᱤ ᱵᱷᱟᱜᱮ ᱚᱵᱷᱤᱜᱽᱜᱚᱛᱟ ᱦᱩᱭᱟᱠᱟᱱ ᱛᱤᱧᱟᱹ ᱚᱱᱟ ᱠᱷᱚᱱ ᱵᱟᱨᱦᱮ ᱮᱱᱮᱡ ᱠᱚᱦᱚᱧ ᱪᱟᱞᱟᱣ ᱟᱠᱟᱱᱟ ᱵᱟᱸᱠᱩᱲᱟ ᱥᱴᱮᱰᱤᱭᱟᱢ ᱨᱮ ᱢᱤᱫᱴᱟᱹᱝ ᱯᱨᱳᱜᱨᱟᱢ ᱛᱮᱦᱮᱸᱠᱟᱱ ᱛᱚ ᱚᱸᱰᱮ ᱮᱱᱮᱡ ᱤᱧ ᱪᱟᱞᱟᱣ ᱞᱮᱱᱟ ᱚᱱᱟ ᱛᱟᱭᱚᱢ ᱟᱛᱳ ᱠᱚᱨᱮᱱᱟᱜ ᱡᱟᱦᱟᱸ ᱯᱨᱳᱜᱨᱟᱢ ᱦᱩᱭᱩᱜᱼᱟ ᱮᱠᱷᱚᱱ ᱛᱚ ᱫᱚᱢᱮ ᱯᱨᱳᱜᱨᱟᱢ ᱦᱩᱭᱩᱜ ᱠᱟᱱᱟ ᱯᱨᱳᱜᱨᱟᱢ ᱠᱚᱨᱮ ᱮᱱᱮᱡ ᱦᱩᱧ ᱮᱱᱮᱡ ᱵᱟᱲᱟᱣᱟᱠᱟᱱᱟ ᱟᱞᱮ ᱟᱛᱳ ᱨᱮᱫᱚ ᱟᱞᱮ ᱫᱤᱠᱩ ᱦᱚᱸ ᱢᱮᱥᱟᱞ ᱢᱮᱱᱟᱜ ᱠᱚᱣᱟ ᱚᱱᱟᱛᱮ ᱚᱱᱟᱛᱮ ᱫᱩᱨᱜᱟᱹ ᱯᱩᱡᱟᱹ ᱨᱮ ᱠᱟᱹᱞᱤ ᱯᱩᱡᱟᱹ ᱨᱮ ᱥᱚᱵ ᱨᱚᱠᱚᱢ ᱯᱨᱳᱜᱨᱟᱢ ᱦᱩᱭᱩᱜ ᱠᱟᱱ ᱛᱟᱦᱮᱱᱟ ᱛᱚ ᱚᱱᱟ ᱠᱚᱨᱮ ᱚᱱᱩᱥᱴᱷᱟᱱ ᱫᱟᱣᱤᱧ ᱦᱟᱛᱟᱣ ᱠᱟᱜ ᱛᱟᱦᱮᱱᱟ ᱫᱟᱣ ᱧᱟᱢ ᱠᱟᱛᱮᱜ ᱯᱨᱟᱭᱤᱡᱽ ᱦᱩᱧ ᱧᱟᱢ ᱠᱟᱫᱟ ᱤᱧ ᱫᱚ ᱨᱚᱵᱤᱱᱫᱨᱚ ᱥᱚᱝᱜᱤᱛ ᱮᱱᱮᱡ ᱠᱟᱛᱮᱜ ᱟᱹᱰᱤ ᱵᱷᱟᱹᱜᱤ ᱚᱵᱷᱤᱜᱽᱜᱚᱛᱟ ᱦᱩᱭᱟᱠᱟᱱ ᱛᱤᱧᱟᱹ ᱟᱨ ᱮᱱᱮᱡ ᱫᱚ ᱫᱚᱢᱮ ᱜᱤᱧ ᱠᱩᱥᱤᱭᱟᱜᱼᱟ